ᱱᱮᱛᱟᱨ ᱫᱚ ᱟᱛᱳ ᱯᱟᱲᱟ ᱠᱚᱨᱮᱦᱚᱸ ᱵᱮᱠᱟᱨ ᱜᱤᱫᱽᱨᱟᱹ ᱦᱚᱸ ᱟᱭᱢᱟ ᱢᱮᱱᱟᱜ ᱠᱚᱣᱟ ᱚᱞᱚᱜ ᱯᱟᱲᱦᱟᱜ ᱪᱮᱫ ᱠᱟᱛᱮᱜ ᱦᱚᱸ ᱪᱟᱹᱠᱨᱤ ᱵᱟᱹᱠᱨᱤ ᱠᱚᱦᱚᱸ ᱵᱟᱠᱩ ᱧᱟᱢᱮᱫᱟ ᱛᱟᱨᱯᱚᱨᱮ ᱪᱟᱹᱠᱨᱤ ᱠᱚᱨᱮᱱᱟᱜ ᱦᱚᱸ ᱵᱟᱝ ᱩᱰᱩᱠᱚᱜ ᱠᱟᱱᱟ ᱯᱷᱨᱚᱢ ᱠᱚᱦᱚᱸ ᱡᱮ ᱯᱷᱨᱚᱢ ᱯᱷᱤᱞᱟᱵ ᱠᱟᱛᱮᱫ ᱡᱟᱜᱤ ᱟᱹᱰᱤ ᱫᱤᱱ ᱫᱚ ᱛᱚᱵᱩ ᱯᱟᱸᱪ ᱵᱚᱪᱷᱚᱨ ᱯᱚᱨ ᱯᱚᱨ ᱪᱟᱹᱠᱨᱤ ᱠᱚᱨᱮᱱᱟᱜ ᱵᱚᱦᱩᱛ ᱠᱤᱪᱷᱩ ᱩᱰᱩᱠᱚᱜ ᱠᱟᱱᱛᱟᱦᱮᱸᱜᱼᱟ ᱡᱮ ᱯᱷᱚᱨᱚᱢ ᱠᱩᱠᱩ ᱯᱷᱤᱞᱟᱯᱮᱜ ᱠᱟᱱᱛᱟᱦᱮᱸᱜᱼᱟ ᱡᱮ ᱟᱥᱟ ᱛᱟᱦᱮᱱ ᱠᱟᱱᱛᱟᱦᱮᱸᱜᱼᱟ ᱡᱮ ᱪᱟᱹᱠᱨᱤᱠᱩ ᱧᱟᱢᱜᱮᱭᱟ ᱦᱚᱲ ᱛᱤᱦᱤᱧ ᱜᱟᱯᱟ ᱫᱚ ᱤᱱᱟᱹ ᱠᱚᱦᱚᱸ ᱵᱟᱝ ᱩᱰᱩᱠᱚᱜ ᱠᱟᱱᱟ ᱡᱮ ᱚᱱᱟᱛᱮ ᱪᱟᱹᱠᱨᱤ ᱠᱚᱦᱚᱸ ᱵᱟᱠᱩ ᱧᱟᱢᱮᱫᱟ ᱧᱮᱞᱫᱟᱠᱩ ᱜᱤᱫᱽᱨᱟᱹᱢᱟ ᱛᱚᱵᱩ ᱵᱮᱠᱟᱨ ᱜᱤᱫᱽᱨᱟᱹ ᱯᱤᱭᱮᱡᱽᱰᱤ ᱠᱚᱨᱟᱣ ᱠᱟᱛᱮᱫᱠᱩ ᱫᱩᱲᱩᱵ ᱵᱟᱲᱟᱣ ᱟᱠᱟᱱᱟ ᱚᱱᱟ ᱟᱛᱳ ᱯᱟᱲᱟ ᱠᱚᱨᱮᱦᱚᱸ ᱢᱮᱱᱟᱜ ᱠᱩ ᱜᱮᱭᱟ ᱧᱮᱞᱫᱟᱠᱩ ᱡᱮ ᱪᱟᱹᱠᱨᱤ ᱵᱟᱝ ᱦᱩᱭᱩᱜ ᱠᱟᱱᱟ ᱛᱚᱠᱷᱚᱱ ᱫᱚ ᱪᱮᱫᱠᱩ ᱪᱮᱠᱟᱭᱟ ᱡᱟᱦᱟᱸᱭ ᱫᱚ ᱴᱚᱴᱚ ᱠᱩ ᱪᱟᱞᱟᱣᱮᱫᱟ ᱴᱚᱴᱚ ᱠᱤᱨᱤᱧ ᱠᱟᱛᱮᱫ ᱡᱟᱦᱟᱸᱭ ᱫᱚ ᱵᱟᱨᱦᱮ ᱥᱮᱫ ᱠᱟᱹᱢᱤ ᱠᱩᱠᱩ ᱪᱟᱞᱟᱜ ᱠᱟᱱᱟ ᱠᱟᱹᱢᱤ ᱠᱚᱢᱯᱟᱹᱱᱤ ᱴᱚᱢᱯᱟᱹᱱᱤ ᱠᱚᱨᱮᱠᱩ ᱠᱟᱹᱢᱤᱭᱮᱫᱟ ᱵᱟᱨᱦᱮ ᱠᱚᱨᱮ ᱢᱤᱥᱛᱨᱤ ᱴᱤᱥᱛᱨᱤ ᱠᱚᱨᱮᱠᱩ ᱠᱟᱹᱢᱤᱭᱮᱫᱟᱠᱩ ᱪᱟᱥᱵᱟᱥ ᱠᱚᱨᱮᱠᱩ ᱠᱟᱹᱢᱤᱭᱮᱫᱟ ᱧᱮᱞᱫᱟᱠᱩ ᱡᱮ ᱱᱚᱜᱚᱭ ᱱᱚᱝᱠᱟ ᱯᱚᱨᱤᱥᱛᱤᱛᱤ ᱡᱮ ᱠᱟᱹᱢᱤᱠᱩ ᱵᱟᱝ ᱦᱩᱭᱩᱜ ᱠᱟᱱᱟ ᱪᱟᱹᱠᱨᱤ ᱠᱚᱦᱚᱸ ᱵᱟᱠᱩ ᱧᱟᱢᱮᱫᱟ ᱚᱲᱟᱜ ᱨᱮᱛᱚ ᱡᱚᱢ ᱠᱚᱫᱚ ᱫᱚᱨᱠᱟᱨ ᱜᱮᱭᱟ